ᱚᱱᱮᱡᱮ ᱱᱮᱛᱟᱨ ᱫᱚ ᱦᱩᱲᱩ ᱦᱩᱭᱩᱜ ᱫᱤᱱ ᱠᱟᱱᱟ ᱦᱩᱲᱩ ᱦᱩᱭ ᱥᱟᱶᱛᱮ ᱠᱤᱥᱟᱱ ᱠᱚᱠᱚ ᱟᱹᱠᱷᱨᱤᱧ ᱵᱤᱠᱨᱚᱭᱟ ᱚᱱᱟ ᱦᱩᱲᱩ ᱠᱚᱫᱚ ᱤᱧᱤᱧ ᱦᱟᱛᱟᱣ ᱫᱚᱦᱚᱭᱟ ᱦᱟᱛᱟᱣ ᱫᱚᱦᱚ ᱠᱟᱛᱮᱫ ᱢᱟᱨᱮᱜᱼᱟ ᱚᱱᱟ ᱵᱟᱫᱮᱧ ᱫᱚᱧ ᱟᱹᱠᱷᱨᱤᱧᱟ ᱱᱤᱨᱚᱱ ᱫᱤᱱ ᱟᱨ ᱚᱱᱟ ᱠᱷᱚᱱ ᱦᱚᱸ ᱢᱤᱫ ᱵᱟᱨ ᱯᱚᱭᱥᱟᱧ ᱟᱹᱜᱩᱭᱟ ᱚᱱᱠᱟ ᱚᱠᱛᱚ ᱯᱷᱮᱨ ᱟᱞᱩ ᱫᱤᱱ ᱦᱚᱸ ᱟᱞᱩᱧ ᱦᱟᱛᱟᱣ ᱫᱚᱦᱚᱭᱟ ᱚᱱᱟ ᱟᱞᱩ ᱡᱚᱛᱚ ᱦᱟᱛᱟᱣ ᱠᱟᱛᱮᱫ ᱜᱮ ᱯᱷᱮᱨ ᱤᱭᱟᱹ ᱟᱞᱩ ᱦᱟᱛᱟᱣ ᱠᱟᱛᱮᱫ ᱵᱟᱡᱟᱨ ᱨᱤᱧ ᱤᱫᱤᱭᱟ ᱵᱟᱡᱟᱨ ᱨᱮ ᱡᱟᱫᱟ ᱨᱮᱹᱴ ᱛᱤᱧ ᱟᱹᱠᱷᱨᱤᱧᱟ ᱚᱠᱛᱚ ᱯᱟᱨᱚᱢ ᱮᱱᱟ ᱛᱚ ᱯᱷᱮᱨ ᱜᱩᱦᱩᱢ ᱜᱩᱦᱩᱢ ᱫᱤᱱ ᱦᱚᱸ ᱜᱩᱦᱩᱢᱤᱧ ᱦᱟᱛᱟᱣᱟ ᱚᱱᱟ ᱠᱚᱦᱚᱧ ᱟᱹᱠᱷᱨᱤᱧᱟ ᱵᱟᱡᱟᱨ ᱨᱮ ᱟᱨ ᱦᱟᱛᱟᱣ ᱠᱟᱛᱮᱫ ᱜᱮ ᱠᱳᱞᱮᱥᱴᱳᱨ ᱨᱮ ᱫᱚᱦᱚᱭᱟ ᱯᱮᱸᱭᱟᱡᱽ ᱠᱚ ᱯᱮᱸᱭᱟᱡᱽ ᱫᱤᱱ ᱫᱚ ᱟᱨ ᱚᱱᱠᱟ ᱠᱟᱛᱮᱫ ᱟᱯᱱᱟᱨ ᱞᱟᱡ ᱢᱚᱪᱟ ᱪᱟᱞᱟᱣ ᱨᱮᱭᱟᱜ ᱤᱧ ᱵᱮᱵᱚᱥᱛᱟᱭᱟ ᱟᱨ ᱢᱤᱫ ᱵᱟᱨ ᱯᱚᱭᱥᱟ ᱵᱟᱧᱪᱟᱣ ᱠᱟᱛᱮᱫ ᱜᱤᱫᱟᱹᱨ ᱯᱤᱫᱟᱹᱨ ᱦᱚᱸ ᱚᱞᱚᱜ ᱯᱟᱲᱦᱟᱜ ᱤᱧ ᱥᱮᱬᱟ ᱦᱚᱪᱚ ᱠᱚᱣᱟ ᱟᱨ ᱱᱤᱨᱚᱱᱫᱤ ᱨᱮᱭᱟᱜ ᱫᱚ ᱱᱤᱨᱚᱱᱟᱜ ᱦᱩᱭᱩᱜ ᱠᱟᱱᱟ ᱚᱱᱟ ᱵᱩᱴ ᱮᱢᱟᱱ ᱠᱚ ᱚᱱᱟ ᱠᱚᱦᱚᱸᱧ ᱦᱟᱛᱟᱣᱟᱹᱧ ᱟᱨ ᱚᱱᱟ ᱠᱚᱦᱚᱸ ᱦᱟᱛᱟᱣ ᱠᱟᱛᱮᱫ ᱜᱮᱧ ᱯᱷᱮᱨ ᱵᱟᱡᱟᱨ ᱨᱤᱧ ᱤᱫᱤᱭᱟ ᱟᱨᱤᱧ ᱟᱹᱠᱷᱨᱤᱧᱟ ᱟᱨ ᱢᱤᱫ ᱯᱚᱭᱥᱟ ᱵᱟᱨ ᱯᱚᱭᱥᱟ ᱠᱟᱛᱮᱫ ᱚᱸᱰᱮ ᱠᱷᱚᱱ ᱵᱟᱹᱲᱛᱤᱜᱼᱟ ᱚᱱᱟ ᱫᱚᱧ ᱫᱚᱦᱚ ᱠᱟᱜᱼᱟ ᱟᱨ ᱜᱤᱫᱽᱨᱟᱹ ᱠᱚ ᱯᱟᱲᱦᱟᱣ ᱨᱤᱧ ᱞᱟᱹᱠᱛᱤᱭᱟ ᱠᱤᱪᱨᱤᱡ ᱨᱮ ᱠᱤᱛᱟᱹᱵ ᱨᱮ ᱠᱚᱯᱤ ᱨᱮ ᱮᱢᱟᱱ ᱮᱢᱟᱱ ᱠᱚᱨᱮ ᱜᱮ ᱞᱟᱜᱟᱜᱼᱟ